ᱡᱟᱦᱟᱸ ᱪᱟᱸᱫᱚ ᱴᱷᱮᱡ ᱠᱚ ᱪᱟᱞᱟᱜ ᱠᱟᱱᱟ ᱟᱭᱢᱟ ᱟᱭᱢᱟ ᱫᱤᱥᱚᱢ ᱠᱷᱚᱡ ᱠᱚ ᱪᱟᱞᱟᱜ ᱠᱟᱱᱟ ᱧᱮᱞ ᱟᱹᱜᱩᱭ ᱫᱟᱠᱚ ᱚᱸᱰᱮ ᱪᱮᱫ ᱢᱮᱱᱟᱜᱼᱟ ᱵᱟᱝ ᱢᱮᱱᱟᱜᱼᱟ ᱛᱟᱨᱯᱚᱨᱮ ᱠᱚ ᱞᱟᱹᱭ ᱠᱚ ᱠᱟᱱᱟ ᱚᱱᱟ ᱵᱚᱱ ᱱᱚᱣᱟ ᱫᱤᱥᱚᱢ ᱨᱮ ᱦᱮᱡ ᱠᱟᱛᱮ ᱨᱩᱣᱟᱹᱲ ᱦᱮᱡ ᱠᱟᱛᱮ ᱠᱚ ᱞᱟᱹᱭ ᱟᱠᱚ ᱠᱟᱱᱟ ᱡᱮ ᱱᱚᱝᱠᱟ ᱚᱱᱠᱟ ᱢᱮᱱᱟᱜᱼᱟ ᱱᱟᱱᱟ ᱨᱚᱠᱚᱢ ᱡᱤᱱᱤᱥ ᱫᱷᱤᱨᱤ ᱠᱚ ᱛᱟᱨᱯᱚᱨᱮ ᱫᱟᱨᱮ ᱠᱚ ᱱᱟᱱᱟ ᱨᱚᱠᱚᱢ ᱠᱚ ᱞᱟᱹᱭ ᱠᱚ ᱠᱟᱱᱟ ᱚᱸᱰᱮ ᱦᱚᱸ ᱡᱮ ᱢᱮᱛᱟ ᱠᱚ ᱠᱟᱱᱟ ᱠᱚ ᱡᱮ ᱚᱱᱟ ᱚᱸᱰᱮ ᱦᱚᱸ ᱢᱤᱫᱴᱮᱱ ᱫᱤᱥᱚᱢ ᱵᱮᱱᱟᱣ ᱫᱚᱨᱠᱟᱨ